ᱱᱚᱝᱠᱟᱱ ᱥᱮᱨᱮᱧᱤᱭᱟᱹᱣᱟᱜ ᱧᱩᱛᱩᱢᱤᱧ ᱞᱟᱹᱭᱮᱜᱼᱟ ᱡᱟᱦᱟᱸᱭ ᱥᱮᱨᱮᱧ ᱤᱱᱰᱟᱥᱴᱨᱤ ᱨᱤᱱᱤᱡᱽ ᱡᱚᱛᱚ ᱠᱷᱚᱱ ᱥᱩᱯᱟᱨᱥᱴᱟᱨ ᱠᱟᱱᱟᱭ ᱩᱱᱤᱫᱚ ᱦᱩᱭᱩᱜ ᱠᱟᱱᱟᱭ ᱚᱡᱚᱭ ᱥᱚᱨᱮᱱ ᱚᱡᱚᱭ ᱥᱚᱨᱮᱱᱟᱜ ᱞᱟᱭᱤᱯᱷ ᱵᱟᱨᱮᱛᱤᱧ ᱞᱟᱹᱭᱟ ᱩᱱᱤᱫᱚ ᱟᱹᱰᱤ ᱢᱚᱡᱽ ᱥᱮᱨᱮᱧᱟᱭ ᱟᱨ ᱱᱩᱱᱟᱹᱜ ᱥᱮᱨᱮᱧᱟᱭ ᱡᱚᱛᱚᱠᱷᱚᱱ ᱩᱱᱤᱭᱟᱜ ᱱᱩᱱᱟᱹᱜ ᱢᱟᱹᱦᱤᱨ ᱟᱲᱟᱝ ᱛᱟᱭ ᱩᱱᱤᱭᱟᱜ ᱱᱚᱣᱟ ᱟᱲᱟᱝ ᱟᱸᱡᱚᱢᱱ ᱛᱮᱜᱮ ᱡᱚᱛᱚ ᱦᱚᱲ ᱩᱱᱤᱨᱮᱱ ᱯᱷᱮᱱ ᱠᱚ ᱦᱩᱭᱩᱜ ᱠᱟᱱᱟ ᱟᱨ ᱩᱱᱤᱫᱚ ᱢᱤᱫ ᱜᱤᱫᱽᱨᱟᱹ ᱠᱷᱚᱱᱜᱮ ᱥᱮᱨᱮᱧ ᱥᱤᱝᱜᱟᱹᱨᱤᱭᱟᱹ ᱨᱮᱱᱟᱜ ᱵᱚᱦᱩᱛ ᱢᱚᱱᱮ ᱛᱟᱦᱮᱸᱠᱟᱱᱟᱭ ᱴᱮᱞᱮᱱᱴ ᱛᱟᱦᱮᱸᱠᱟᱱᱟ ᱱᱚᱝᱠᱟ ᱡᱟᱦᱟᱸ ᱨᱮᱜᱮ ᱰᱟᱹᱝᱨᱤ ᱜᱩᱯᱤᱭ ᱪᱟᱞᱟᱜ ᱤᱱᱟᱹᱜ ᱛᱮ ᱠᱟᱰᱟ ᱜᱩᱯᱤᱭ ᱪᱟᱞᱟᱜ ᱤᱱᱟᱹᱜ ᱛᱮ ᱤᱥᱠᱩᱞᱮ ᱪᱟᱞᱟᱜ ᱨᱮᱦᱚᱸ ᱢᱟᱱᱮ ᱥᱮᱨᱮᱧ ᱥᱮᱨᱮᱧ ᱛᱮᱜᱮ ᱪᱟᱞᱟᱜᱼᱟᱭ ᱥᱮᱨᱮᱧ ᱥᱮᱨᱮᱧ ᱛᱮᱜᱮ ᱦᱤᱡᱩᱜᱼᱟᱭ ᱚᱱᱟ ᱥᱮᱨᱮᱧ ᱥᱮᱨᱮᱧᱛᱮ ᱱᱩᱱᱟᱹᱜ ᱢᱟᱱᱮ ᱱᱩᱱᱟᱹᱜ ᱦᱮᱵᱤᱴ ᱢᱟᱱᱮ ᱱᱩᱱᱟᱹᱜ ᱠᱚᱱᱯᱷᱤᱰᱮᱱᱥ ᱵᱟᱲᱦᱟᱣ ᱟᱫᱮᱭᱟ ᱡᱮ ᱩᱱᱤ ᱢᱤᱫᱴᱮᱱ ᱥᱤᱝᱜᱟᱨᱮ ᱵᱮᱱᱟᱣ ᱩᱛᱟᱹᱨᱮᱱᱟ ᱩᱱᱤᱫᱚ ᱡᱟᱦᱟᱸ ᱢᱮᱱ ᱞᱮᱠᱷᱟᱱ ᱯᱟᱲᱦᱟᱣ ᱫᱚ ᱤᱱᱴᱟᱨ ᱫᱷᱟᱹᱵᱤᱡᱽᱼᱮ ᱯᱟᱲᱦᱟᱣᱟᱠᱟᱱᱟᱭ ᱱᱤᱭᱟᱹ ᱯᱚᱨᱮᱜᱮ ᱱᱤᱛᱳᱜ ᱥᱮᱨᱮᱧ ᱤᱱᱰᱟᱥᱴᱨᱤ ᱨᱮᱭ ᱠᱟᱹᱢᱤ ᱠᱟᱱᱟᱭ ᱡᱟᱦᱟᱸ ᱫᱚ ᱥᱮᱨᱮᱧᱮᱜᱼᱟᱭ ᱢᱤᱫᱴᱮᱱ ᱥᱮᱨᱮᱧ ᱜᱮ ᱪᱟᱨᱼᱯᱟᱸᱪ ᱴᱷᱮᱱᱮ ᱥᱮᱨᱮᱧᱟ ᱚᱱᱟ ᱥᱮᱨᱮᱧ ᱫᱚ ᱱᱤᱡᱮ ᱛᱮᱜᱮ ᱚᱞ ᱠᱟᱛᱮᱫ ᱟᱨ ᱦᱟᱸᱜᱼᱮ ᱨᱮᱠᱚᱲᱤᱝ ᱟᱭ ᱟᱨ ᱩᱱᱤᱜᱮ ᱨᱟᱭᱴᱟᱨ ᱦᱚᱸ ᱠᱟᱱᱟᱭ ᱟᱨ ᱩᱱᱤᱜᱮ ᱥᱮᱨᱮᱧᱟᱭ ᱚᱞ ᱦᱚᱸ ᱟᱡᱽᱜᱮ ᱚᱞᱟᱭ ᱥᱮᱨᱮᱧᱦᱚᱸ ᱟᱡᱽᱜᱮ ᱥᱮᱨᱮᱧᱟᱭ ᱚᱱᱠᱟ ᱠᱟᱛᱮᱫ ᱱᱩᱱᱟᱹᱜ ᱱᱚᱝᱠᱟᱭ ᱥᱮᱨᱮᱧᱟᱠᱟᱜᱼᱟ ᱱᱤᱛᱳᱜ ᱟᱢ ᱡᱚᱛᱚᱣᱟᱜ ᱥᱮᱨᱮᱧᱟᱠᱟᱜᱼᱟ ᱫᱚᱝ ᱥᱮᱨᱮᱧᱟᱠᱟᱜᱼᱟ ᱞᱟᱜᱽᱬᱮ ᱥᱮᱨᱮᱧᱟᱠᱟᱜᱼᱟ ᱟᱨᱠᱤ ᱵᱟᱝ ᱥᱚᱦᱚᱨᱟᱭ ᱥᱮᱨᱮᱧᱟᱠᱟᱜᱼᱟ ᱟᱹᱰᱤ ᱨᱚᱠᱚᱢᱟᱜᱼᱮ ᱥᱮᱨᱮᱧᱟᱠᱟᱜᱼᱟ ᱡᱚᱛᱚ ᱨᱚᱠᱚᱢᱟᱜ ᱜᱮᱭ ᱥᱮᱨᱮᱧᱟᱠᱟᱜᱼᱟ ᱟᱢ ᱡᱟᱦᱟᱸᱞᱮᱠᱟᱱᱟᱜᱼᱮᱢ ᱟᱸᱡᱚᱢᱟ ᱩᱱᱤᱭᱟᱜ ᱞᱟᱭᱤᱯ ᱮᱥᱴᱟᱭᱤᱞ ᱱᱩᱱᱟᱹᱜ ᱱᱚᱝᱠᱟ ᱛᱮ ᱵᱤᱛᱟᱹᱣᱟᱠᱟᱱᱟ ᱡᱮ ᱞᱟᱛᱟᱨ ᱠᱷᱚᱱ ᱪᱮᱛᱟᱱᱮ ᱨᱟᱠᱟᱵᱽ ᱟᱠᱟᱱᱟ ᱥᱮᱨᱮᱧ ᱥᱮᱨᱮᱧᱛᱮ ᱱᱩᱱᱟᱹᱜ ᱢᱮᱦᱱᱚᱛᱟᱠᱟᱜᱼᱟᱭ ᱟᱨ ᱱᱤᱛᱳᱜ ᱦᱚᱸᱭ ᱥᱮᱨᱮᱧᱮᱫ ᱜᱮᱭᱟ ᱩᱱᱤ ᱟᱭᱟᱜ ᱟᱲᱟᱝ ᱛᱮᱜᱮ ᱡᱚᱛᱚ ᱦᱚᱲ ᱟᱸᱡᱚᱢᱟᱠᱚ ᱟᱨ ᱱᱩᱱᱟᱹᱜ ᱪᱮᱦᱨᱟᱭ ᱥᱮᱨᱮᱧᱟ ᱚᱱᱟᱛᱮ ᱩᱱᱤᱭᱟᱜ ᱞᱟᱭᱤᱯ ᱥᱴᱟᱭᱤᱞ ᱧᱮᱞ ᱞᱟᱠᱟᱜᱼᱟᱹᱧ ᱟᱨ ᱚᱱᱠᱟᱜᱮ ᱤᱧᱦᱚᱧ ᱢᱚᱱᱮᱭᱟ ᱡᱮ ᱥᱮᱨᱮᱧ ᱥᱮᱨᱮᱧ ᱛᱟᱞᱟ ᱛᱮ ᱤᱧ ᱦᱚᱸ ᱪᱮᱛᱟᱱ ᱥᱮᱡᱽ ᱤᱧ ᱪᱟᱞᱟᱜᱼᱟ ᱟᱨ ᱠᱤ ᱵᱟᱝ ᱩᱱᱤᱭᱟᱜ ᱞᱮᱠᱟ ᱞᱟᱭᱤᱯ ᱥᱴᱟᱭᱤᱞᱤᱧ ᱪᱮᱧᱡᱟ